ᱠᱟᱱᱛᱷᱟ ᱟᱨ ᱞᱩᱜᱽᱲᱤᱡ ᱛᱮᱦᱮᱧ ᱚᱱᱠᱟ ᱦᱚᱸ ᱢᱮᱱᱟᱜᱼᱟ ᱟᱹᱰᱤ ᱜᱟᱱ ᱠᱟᱱᱛᱷᱟ ᱟᱨ ᱞᱩᱜᱽᱲᱤᱡ ᱛᱚ ᱡᱷᱚᱛᱚ ᱦᱚᱲᱟᱜ ᱫᱚ ᱚᱠᱚᱭ ᱫᱚᱭ ᱢᱮᱱᱟ ᱤᱧᱫᱚ ᱱᱚᱝᱠᱟᱱᱟᱜ ᱫᱚ ᱵᱟᱝᱟ ᱢᱤᱫᱴᱤᱡ ᱨᱚᱝ ᱩᱱᱤ ᱢᱮᱱᱟᱭ ᱤᱧᱫᱚ ᱛᱮᱦᱮᱧ ᱱᱚᱝᱠᱟᱱ ᱨᱚᱝ ᱫᱚ ᱵᱟᱹᱧ ᱠᱩᱥᱤᱭᱟᱜᱼᱟ ᱡᱮ ᱤᱧ ᱢᱤᱫᱴᱟᱝ ᱦᱚᱲ ᱫᱚᱠᱟᱱᱨᱮ ᱟᱹᱰᱤ ᱪᱮᱦᱨᱟ ᱧᱮᱞᱚᱜᱼᱟ ᱱᱚᱣᱟ ᱨᱚᱝ ᱫᱚ ᱱᱚᱣᱟ ᱵᱮᱱᱟᱣ ᱞᱮᱠᱷᱟᱱ ᱱᱚᱝᱠᱟᱱᱟᱜ ᱤᱧ ᱥᱤᱞᱟᱹᱭ ᱞᱮᱠᱷᱟᱱ ᱟᱹᱰᱤ ᱪᱮᱦᱨᱟ ᱢᱚᱡᱽᱜᱮ ᱧᱮᱞᱚᱜᱼᱟ ᱱᱚᱣᱟ ᱨᱚᱝ ᱫᱚ ᱚᱱᱠᱟᱜᱮ ᱚᱱᱟ ᱞᱩᱜᱽᱲᱤᱡ ᱠᱚᱦᱚᱸ ᱱᱩᱭ ᱛᱮᱦᱮᱧ ᱱᱩᱭ ᱛᱮᱦᱮᱧ ᱱᱚᱣᱟᱧ ᱦᱚᱨᱚᱜ ᱠᱟᱸᱫᱮᱭᱟ ᱱᱚᱝᱠᱟᱱᱟᱜ ᱨᱚᱝ ᱱᱟᱜ ᱤᱧ ᱦᱟᱛᱟᱣᱟ ᱤᱧ ᱠᱷᱟᱱ ᱚᱱᱠᱟᱱᱟᱜ ᱛᱮᱦᱮᱧ ᱦᱟᱛᱟᱣ ᱠᱟᱛᱮᱫ ᱤᱧ ᱦᱚᱨᱚᱜ ᱵᱟᱸᱫᱮᱭᱟ ᱤᱧᱟᱹᱜ ᱦᱚᱲᱢᱚ ᱨᱮᱦᱚᱸ ᱱᱟᱯᱟᱭ ᱥᱮ ᱱᱚᱣᱟ ᱨᱚᱝ ᱧᱮᱞᱚᱜᱼᱟ ᱚᱱᱠᱟᱜᱮ ᱠᱷᱟᱱᱛᱟ ᱠᱚᱦᱚᱸ ᱚᱱᱠᱟ ᱥᱤᱞᱟᱹᱭ ᱢᱮ ᱚᱠᱟ ᱪᱚ ᱱᱟᱜ ᱪᱮᱦᱨᱟ ᱢᱮᱱᱟᱜ ᱚᱱᱟ ᱫᱚ ᱱᱟᱜ ᱮᱢ ᱪᱮᱛᱟᱱᱮᱜᱼᱟ ᱡᱟᱦᱟᱸ ᱱᱟᱜ ᱵᱟᱢ ᱠᱩᱥᱤᱭᱟᱜ ᱠᱟᱱᱟ ᱨᱚᱝ ᱠᱚ ᱚᱱᱟ ᱫᱚ ᱚᱱᱟ ᱫᱚ ᱪᱚᱨᱚᱠ ᱦᱚᱸ ᱵᱟᱭ ᱧᱮᱞᱚᱜᱼᱟ ᱱᱚᱣᱟ ᱫᱚ ᱦᱟᱯᱮᱱ ᱪᱚᱦᱚᱸᱴ ᱵᱟᱭ ᱧᱮᱞᱚᱜᱼᱟ ᱱᱚᱣᱟ ᱫᱚ ᱯᱮᱫᱽ ᱜᱚᱭᱜᱮ ᱧᱮᱞᱚᱜ ᱠᱟᱱᱟ ᱚᱱᱟ ᱫᱚ ᱵᱷᱤᱛᱨᱤ ᱨᱮᱢ ᱞᱟᱜᱟᱣ ᱠᱮᱜᱼᱟ ᱡᱟᱦᱟᱸ ᱱᱟᱯᱟᱭ ᱟᱨ ᱧᱮᱞ ᱡᱚᱝ ᱪᱚᱦᱚᱸᱴ ᱫᱷᱟᱨᱟ ᱧᱮᱞᱚᱜᱼᱟ ᱩᱱᱤ ᱫᱚ ᱪᱮᱛᱟᱱ ᱨᱮᱢ ᱞᱟᱜᱟᱣ ᱮᱭᱟ ᱟᱨ ᱚᱱᱟ ᱫᱚ ᱡᱟᱦᱟᱸᱭ ᱜᱮᱢ ᱮᱢᱟᱫᱮ ᱠᱷᱟᱱ ᱵᱟᱝᱟ ᱟᱹᱰᱤ ᱪᱮᱦᱨᱟ ᱚᱱᱟ ᱫᱚ ᱨᱚᱝ ᱧᱮᱞᱚᱜ ᱠᱟᱱᱟ ᱚᱱᱠᱟᱱ ᱧᱮᱞ ᱡᱚᱝ ᱦᱚᱸ ᱱᱟᱯᱟᱭ ᱛᱮᱫ ᱜᱮ ᱟᱨᱟᱜᱟᱜ ᱡᱮᱢᱚᱱ ᱚᱨᱮᱧᱡᱽ ᱠᱟᱞᱟᱨ ᱠᱚ ᱟᱹᱰᱤ ᱪᱮᱦᱨᱟ ᱧᱮᱞᱚᱜᱼᱟ ᱧᱮᱞ ᱛᱮᱫᱚ